ᱦᱮᱸ ᱟᱹᱞᱤᱧᱟᱜ ᱱᱚᱣᱟ ᱴᱚᱴᱷᱟᱨᱮ ᱟᱹᱞᱤᱧ ᱱᱤᱡᱮᱨᱮᱱ ᱜᱤᱫᱽᱨᱟᱹ ᱠᱚᱜᱮ ᱯᱟᱲᱦᱟᱣ ᱚᱠᱛᱚᱨᱮ ᱠᱤᱪᱷᱩ ᱜᱟᱱ ᱫᱚ ᱟᱹᱞᱤᱧ ᱩᱭᱦᱟᱹᱨᱟ ᱡᱮ ᱦᱚᱜᱼᱚ ᱱᱚᱣᱟ ᱠᱚᱫᱚ ᱱᱚᱝᱠᱟᱱᱟᱜ ᱠᱟᱱᱟ ᱢᱮᱱᱛᱮ